ᱚᱱᱚᱞᱤᱭᱟᱹ ᱞᱮᱠᱟᱛᱮ ᱟᱹᱞᱤᱧ ᱡᱟᱦᱟᱸᱞᱤᱧ ᱵᱟᱰᱟᱭ ᱟᱠᱟᱜᱼᱟ ᱚᱱᱟ ᱫᱚ ᱟᱞᱤᱧᱟᱜ ᱚᱞ ᱫᱚ ᱚᱱᱟ ᱫᱚ ᱥᱟᱹᱨᱤ ᱜᱮᱞᱤᱧ ᱚᱞ ᱠᱟᱜᱼᱟ ᱟᱨ ᱟᱹᱞᱤᱧᱟᱜ ᱚᱞ ᱫᱚ ᱟᱞᱤᱧ ᱫᱚᱞᱤᱧ ᱠᱩᱥᱤᱭᱟᱜ ᱜᱮᱭᱟ ᱟᱹᱞᱤᱧᱟᱜ ᱚᱞ ᱫᱚ ᱮᱴᱟᱜ ᱦᱚᱲ ᱵᱟᱪᱷᱟᱣᱟ ᱟᱹᱞᱤᱧ ᱫᱚ ᱵᱟᱞᱤᱧ ᱵᱟᱪᱷᱟᱣᱟ ᱚᱱᱟ ᱫᱚ ᱟᱹᱞᱤᱧ ᱫᱚ ᱵᱮᱥ ᱜᱮᱞᱤᱧ ᱚᱞ ᱠᱟᱜᱼᱟ ᱟᱨ ᱡᱟᱦᱟᱸ ᱞᱮᱠᱟᱛᱮ ᱱᱚᱣᱟ ᱵᱟᱰᱟᱭ ᱟᱪᱮ ᱚᱞ ᱥᱟᱱᱟ ᱠᱮᱫ ᱞᱤᱧᱟ ᱚᱱᱟ ᱫᱚ ᱟᱵᱚ ᱥᱚᱝᱥᱟᱨᱤᱭᱟᱹ ᱜᱷᱟᱨᱚᱸᱡᱽᱭᱟᱹ ᱨᱮ ᱚᱲᱟᱜ ᱫᱩᱣᱟᱹᱨᱮ ᱦᱟᱲᱟᱢ ᱵᱩᱲᱦᱤ ᱠᱚ ᱜᱤᱫᱽᱨᱟᱹ ᱯᱤᱫᱽᱨᱟᱹ ᱪᱮᱫ ᱞᱮᱠᱟ ᱠᱚ ᱱᱟᱦᱟᱪᱟᱨ ᱠᱟᱛᱮ ᱠᱚ ᱫᱚᱦᱚᱭᱮᱫ ᱠᱚᱣᱟ ᱚᱱᱟ ᱵᱟᱵᱚᱫ ᱛᱮᱜᱮ ᱚᱱᱟ ᱠᱚᱫᱚ ᱚᱞ ᱟᱠᱟᱫ ᱟᱹᱞᱤᱧ ᱦᱟᱜ